ᱤᱧᱫᱚ ᱟᱞᱮ ᱴᱷᱮᱱᱟᱜ ᱢᱤᱫᱴᱮᱡ ᱤᱥᱤᱱ ᱵᱟᱥᱟᱝ ᱪᱟᱱᱟᱪ ᱨᱮᱧ ᱥᱮᱞᱮᱫ ᱞᱮᱱᱟ ᱟᱨ ᱚᱸᱰᱮ ᱫᱚ ᱟᱹᱰᱤ ᱱᱟᱯᱟᱭ ᱱᱟᱯᱟᱭ ᱨᱮᱥᱤᱯᱤ ᱨᱮᱭᱟᱜ ᱪᱟᱱᱟᱪ ᱠᱚ ᱪᱤᱭᱟᱹᱣᱟᱜ ᱞᱮ ᱛᱟᱦᱮᱱᱟ ᱡᱮᱢᱚᱱ ᱯᱮᱸᱭᱟᱡᱽ ᱪᱮᱫ ᱞᱮᱠᱟ ᱠᱟᱛᱮᱫ ᱠᱚ ᱜᱮᱫᱟ ᱢᱟᱹᱨᱤᱪ ᱪᱮᱫ ᱞᱮᱠᱟ ᱠᱟᱛᱮᱫ ᱠᱚ ᱜᱮᱫᱟ ᱛᱟᱨᱯᱚᱨᱮ ᱛᱤᱱᱟᱹᱜ ᱜᱟᱱ ᱩᱛᱩᱨᱮ ᱛᱤᱱᱟᱹᱜ ᱵᱩᱞᱩᱝ ᱞᱟᱜᱟᱣ ᱦᱩᱭᱩᱜᱼᱟ ᱯᱩᱨᱤ ᱪᱮᱫ ᱞᱮᱠᱟ ᱠᱟᱛᱮᱫ ᱠᱚ ᱵᱮᱱᱟᱣᱟ ᱩᱛᱩ ᱪᱮᱫ ᱞᱮᱠᱟ ᱠᱟᱛᱮᱫ ᱠᱚ ᱵᱮᱱᱟᱣᱟ ᱥᱟᱱᱟᱢ ᱨᱚᱠᱚᱢ ᱪᱟᱱᱟᱪ ᱞᱮ ᱪᱮᱫ ᱞᱮᱫᱟ